ᱟᱵᱚ ᱵᱷᱟᱨᱚᱛ ᱫᱤᱥᱚᱢ ᱨᱮ ᱟᱹᱰᱤ ᱟᱭᱢᱟ ᱞᱮᱠᱟᱱ ᱵᱷᱚᱥᱟ ᱢᱮᱱᱟᱜᱼᱟ ᱢᱮᱱᱫᱚ ᱵᱟᱭᱤᱥ ᱜᱚᱴᱟᱝ ᱵᱷᱟᱥᱟ ᱢᱮᱱᱟᱜᱼᱟ ᱚᱱᱟ ᱵᱷᱟᱥᱟ ᱨᱮ ᱤᱧᱟᱹᱜ ᱜᱚ ᱯᱟᱹᱨᱥᱤ ᱫᱚ ᱥᱟᱱᱛᱟᱲ ᱵᱷᱟᱥᱟ ᱠᱟᱱᱟ ᱱᱚᱣᱟ ᱵᱷᱟᱥᱟ ᱨᱮᱫᱚ ᱟᱭᱢᱟ ᱵᱷᱟᱥᱟ ᱠᱷᱚᱱ ᱱᱚᱜᱼᱚᱸᱭ ᱱᱚᱝᱠᱟᱱᱟᱜ ᱡᱤᱱᱤᱥ ᱠᱚ ᱡᱩᱫᱟᱹ ᱢᱮᱱᱟᱜᱼᱟ ᱡᱟᱦᱟᱸ ᱜᱮ ᱢᱮᱨᱚᱢ ᱫᱚᱭ ᱵᱩᱨᱩᱢᱟᱠᱟᱱᱟ ᱪᱮᱬᱮ ᱫᱚᱭ ᱟᱵ ᱟᱠᱟᱱᱟ ᱤᱧᱫᱩᱧ ᱛᱟᱲᱟᱢᱮᱜᱼᱟ ᱢᱮᱨᱚᱢ ᱫᱚ ᱫᱟᱜᱼᱮ ᱧᱩᱭᱮᱜᱼᱟᱭ ᱩᱱᱤ ᱫᱚᱭ ᱠᱚᱭᱚᱜ ᱟᱠᱟᱜᱼᱟᱭ ᱥᱤᱢ ᱫᱚᱭ ᱚᱵᱚᱨᱟᱠᱟᱱᱟᱭ ᱦᱚᱲ ᱫᱚᱭ ᱯᱟᱨᱟᱠᱟᱱᱟ